ᱤᱧᱤᱧ ᱢᱟᱱᱟᱣ ᱚᱱᱠᱟᱱ ᱞᱮᱠᱟᱱᱟᱜ ᱞᱟᱠᱪᱟᱨᱼᱟᱱ ᱯᱚᱨᱚᱵᱽ ᱫᱚ ᱦᱩᱭᱩᱜ ᱠᱟᱱᱟ ᱥᱚᱨᱦᱟᱭ ᱵᱟᱦᱟ ᱠᱟᱨᱟᱢ ᱫᱟᱸᱥᱟᱭ ᱥᱟᱠᱨᱟᱛ ᱢᱟᱜ ᱢᱚᱬᱮ

ᱱᱚᱣᱟ ᱞᱟᱠᱪᱟᱨᱼᱟᱱ ᱯᱚᱨᱚᱵᱽ ᱢᱟᱱᱟᱣ ᱞᱟᱹᱜᱤᱫ ᱤᱧ ᱫᱚ ᱥᱟᱡᱟᱣ ᱥᱟᱯᱲᱟᱣ ᱠᱟᱛᱮ ᱟᱨ ᱱᱤᱭᱟᱹ ᱞᱟᱹᱜᱟᱫ ᱡᱟᱦᱟᱸ ᱮᱱᱮᱡ ᱥᱟᱶᱛᱮ ᱢᱤᱭᱩᱡᱤᱠᱮᱞ ᱤᱱᱥᱴᱨᱩᱢᱮᱱᱴ ᱞᱟᱜᱟᱜ ᱟᱵᱚ ᱦᱚᱲ ᱠᱚᱣᱟᱜ ᱥᱟᱯᱟᱵᱽ ᱴᱟᱢᱟᱜ ᱴᱟᱢᱟᱜ ᱛᱩᱢᱫᱟᱜ ᱛᱤᱨᱭᱟᱹ ᱵᱟᱱᱟᱢ ᱱᱚᱣᱟ ᱠᱚ ᱥᱚᱝᱜᱮ ᱨᱮ ᱤᱫᱤ ᱠᱟᱛᱮ ᱱᱟᱭᱠᱮ ᱵᱟᱵᱟ ᱴᱷᱮ ᱪᱟᱞᱟᱣ ᱠᱟᱛᱮ ᱡᱟᱦᱟᱸ ᱨᱮ ᱯᱩᱡᱟᱹ ᱠᱚ ᱦᱩᱭᱜᱼᱟ ᱵᱚᱸᱜᱟ ᱠᱚ ᱦᱩᱭᱩᱜᱼᱟ ᱚᱸᱰᱮ ᱥᱮᱱ ᱠᱟᱛᱮ ᱟᱞᱮ ᱥᱟᱯᱲᱟᱣ ᱠᱚᱜᱼᱟ ᱟᱨ ᱱᱤᱡᱮᱨᱟᱜ ᱥᱟᱯᱲᱟᱣ ᱫᱚ ᱡᱟᱦᱟᱸ ᱞᱩᱜᱽᱲᱤ ᱠᱚ ᱛᱟᱦᱮᱱᱟ ᱚᱱᱟ ᱠᱚ ᱯᱟᱹᱧᱪᱤ ᱫᱷᱩᱛᱤ ᱠᱚ ᱦᱚᱨᱚᱜ ᱠᱟᱛᱮ ᱞᱮ ᱩᱰᱩᱝ ᱚᱜᱼᱟ

ᱱᱤᱭᱟᱹ ᱵᱟᱵᱚᱫ ᱡᱟᱦᱟᱱᱟᱜ ᱠᱚᱜᱤ ᱦᱩᱭᱩᱜᱼᱟ ᱚᱱᱟ ᱫᱚ ᱡᱟᱦᱟᱭ ᱱᱟᱭᱠᱮᱭ ᱛᱟᱦᱮᱱᱟ ᱩᱱᱤ ᱡᱮᱢᱚᱱᱮ ᱚᱱᱟ ᱚᱱᱩᱥᱴᱷᱟᱱ ᱨᱮᱭᱟᱜ ᱦᱚᱨᱮ ᱞᱟᱦᱟ ᱚᱱᱠᱟ ᱜᱮᱞᱮ ᱟᱞᱮ ᱦᱚᱞᱮ ᱞᱟᱦᱟᱜᱼᱟ ᱱᱚᱠᱟ ᱤᱫᱤ ᱠᱟᱛᱮ ᱜᱮ ᱱᱚᱠᱟᱱᱟᱜ ᱯᱚᱨᱚᱵᱽ ᱠᱚᱫᱚ ᱢᱟᱱᱟᱣ ᱜᱮᱭᱟ ᱞᱮ